ᱦᱮᱸ ᱦᱮᱞᱳ ᱚᱠᱟ ᱠᱷᱚᱱ ᱵᱤᱱ ᱞᱟᱹᱭᱮᱫᱼᱟ ᱢᱟᱥᱮ ᱚ ᱦᱚᱸ ᱢᱟᱥᱮ ᱞᱟᱹᱭ ᱵᱤᱱ ᱠᱷᱚᱵᱚᱨ ᱠᱚ ᱟᱹᱛᱩ ᱚᱲᱟᱜ ᱠᱚᱨᱮᱫ ᱪᱟᱥᱵᱟᱥ ᱱᱚᱜᱼᱚᱭ ᱟᱵᱚ ᱢᱟ ᱫᱟᱜ ᱵᱷᱚᱨᱥᱟ ᱵᱩᱞᱟᱹᱱ ᱠᱚᱦᱚᱸ ᱵᱟᱹᱪᱩᱜᱼᱟ ᱪᱚᱴ ᱠᱷᱚᱱᱮ ᱫᱟᱜᱟᱜ ᱵᱚᱱ ᱦᱳᱭ ᱵᱟᱝᱠᱷᱟᱱ ᱵᱚᱱ ᱢᱩᱥᱠᱤᱞ ᱜᱚᱫᱚᱜᱼᱟ ᱮᱢᱱᱤ ᱨᱮᱫᱚ ᱠᱮᱱᱮᱞ ᱫᱟᱜ ᱠᱚ ᱵᱟᱵᱚ ᱧᱟᱢᱮᱫᱼᱟ ᱠᱮᱱᱮᱞ ᱢᱟ ᱦᱮᱡ ᱟᱠᱟᱱ ᱜᱮᱭᱟ ᱫᱟᱜ ᱠᱚᱢᱟ ᱵᱟᱵᱚᱱ ᱧᱟᱢᱮᱫᱼᱟ ᱵᱷᱟᱹᱜᱤ ᱢᱟ ᱦᱳᱭ ᱠᱮᱱᱮᱞ ᱨᱮᱭᱟᱜ ᱵᱮᱵᱚᱥᱛᱷᱟ ᱫᱚ ᱢᱮᱱᱟᱜ ᱜᱮ ᱛᱟᱵᱚᱱᱟ ᱟᱫᱚ ᱦᱟᱸᱜ ᱟᱹᱛᱩ ᱚᱲᱟᱜ ᱠᱚᱨᱮᱜᱮ ᱦᱚᱲ ᱠᱚᱦᱚᱸ ᱱᱚᱝᱠᱟ ᱛᱟᱵᱚᱱ ᱪᱮ ᱡᱮ ᱡᱷᱟᱨᱟᱜ ᱠᱟᱹᱡ ᱨᱟᱹᱯᱩᱫ ᱨᱟᱹᱯᱩᱫ ᱵᱟᱲᱟ ᱠᱟᱱᱟ ᱦᱟᱸᱰᱮ ᱱᱟᱰᱮ ᱠᱟᱹᱡ ᱦᱳᱭ ᱟᱲᱟᱜᱮᱫ ᱨᱮᱦᱚᱸ ᱠᱚ ᱟᱛᱨᱟ ᱦᱟᱹᱵᱤᱡ ᱜᱮ ᱯᱩᱨᱟᱹ ᱚᱞ ᱯᱟᱲᱦᱟᱣ ᱢᱟ ᱟᱵᱚ ᱨᱤᱱ ᱢᱟ ᱥᱚᱨᱠᱟᱨᱤ ᱥᱠᱩᱞ ᱨᱮ ᱱᱚᱜᱼᱚᱭ ᱢᱟᱥᱴᱟᱨ ᱠᱚᱦᱚᱸ ᱚᱠᱟ ᱞᱮᱠᱟ ᱠᱚ ᱯᱟᱲᱦᱟᱣ ᱠᱚᱛᱟ ᱵᱚᱱᱟ ᱜᱤᱫᱽᱨᱟᱹ ᱠᱚᱢᱟ ᱟᱛᱨᱟ ᱦᱟᱹᱵᱤᱡ ᱠᱚ ᱯᱟᱲᱦᱟᱜ ᱠᱟᱱ ᱫᱚ ᱪᱮᱛᱟᱱ ᱦᱟᱹᱵᱤᱡ ᱵᱟᱝ ᱠᱚ ᱯᱟᱲᱦᱟᱜ ᱠᱟᱱᱟ ᱵᱟᱠᱚ ᱫᱟᱲᱮᱭᱟᱜ ᱠᱟᱱ ᱛᱮᱠᱚ ᱟᱹᱲᱤᱥᱚᱜ ᱠᱟᱱᱟ ᱵᱟᱝ ᱪᱚᱝ ᱦᱳᱭ ᱢᱮᱫ ᱞᱩᱛᱩᱨ ᱫᱚᱨᱠᱟᱨ ᱠᱟᱱ ᱜᱮᱭᱟ ᱦᱳᱭ ᱴᱷᱤᱠ ᱦᱳᱭ ᱜᱤᱫᱽᱨᱟᱹ ᱠᱚ ᱚᱱᱟ ᱠᱚᱜᱮ ᱠᱟᱹᱡ ᱫᱷᱟᱨᱟ ᱵᱚᱱ ᱤᱭᱟᱹ ᱧᱚᱜ ᱚᱣᱟ ᱛᱚᱵᱮ ᱠᱩᱞᱤ ᱧᱚᱜ ᱠᱚᱣᱟ ᱚᱠᱟ ᱞᱮᱠᱟ ᱯᱟᱲᱦᱟᱣ ᱠᱚ ᱪᱟᱞᱟᱜ ᱠᱟᱱ ᱛᱟᱵᱚᱱᱟ ᱤᱥᱠᱩᱞ ᱠᱚᱨᱮ ᱦᱮᱸ ᱜᱚᱴᱷᱚᱱ ᱫᱚ ᱦᱟᱸᱜ ᱮᱠᱞᱟ ᱛᱮᱢᱟ ᱵᱟᱭ ᱜᱟᱱᱚᱜᱼᱟ ᱱᱟᱣᱟᱱᱟᱜ ᱠᱟᱹᱡ ᱢᱤᱫ ᱵᱟᱨ ᱦᱚᱲᱢᱟ ᱞᱟᱹᱭᱜᱮ ᱦᱩᱭᱩᱜᱼᱟ ᱢᱟᱹᱡᱷᱤ ᱵᱟᱵᱟ ᱠᱚ ᱢᱮᱱᱟᱜ ᱠᱚ ᱛᱟᱵᱚᱱᱟ ᱟᱚ ᱩᱱᱠᱩ ᱠᱟᱹᱡ ᱵᱟᱲᱟᱭ ᱦᱚᱪᱚ ᱠᱟᱛᱮᱫ ᱛᱚᱵᱮ ᱜᱚᱴᱷᱚᱱ ᱦᱩᱭᱩᱜᱼᱟ ᱜᱟᱞᱢᱟᱨᱟᱜ ᱟᱵᱚᱱ ᱦᱮᱸ ᱟᱫᱚ ᱴᱷᱤᱠ ᱜᱮᱭᱟ ᱛᱚᱵᱮ ᱟᱫᱚ ᱦᱟᱯᱮ ᱞᱤᱧ ᱜᱟᱞᱢᱟᱨᱟᱣ ᱧᱚᱜ ᱞᱮᱱᱜᱮ ᱩᱱᱠᱩ ᱠᱚ ᱥᱟᱞᱟᱜ ᱦᱮᱸ ᱥᱮ ᱚᱠᱟ ᱞᱮᱠᱟ ᱠᱚ ᱞᱟᱹᱭ ᱦᱚᱪᱚᱭᱮᱫ ᱛᱟᱵᱚᱱᱟ ᱵᱟᱠᱷᱟᱱ ᱫᱩᱯᱲᱩᱵᱼᱟ ᱢᱤᱫ ᱫᱤᱱ ᱞᱤᱧ ᱦᱚᱦᱚ ᱟᱹᱵᱤᱱᱟ ᱯᱷᱳᱱ ᱵᱟᱲᱟ ᱠᱟᱛᱮᱫ ᱦᱳᱭ ᱴᱷᱤᱠ ᱜᱮᱭᱟ ᱱᱟᱜ ᱠᱷᱟᱱ